ᱦᱮᱞᱳ ᱦᱳᱭ ᱦᱳᱭ ᱟᱹᱞᱤᱧ ᱩᱠᱤᱞ ᱵᱤᱠᱨᱚᱢ ᱴᱩᱰᱩ ᱟᱹᱞᱤᱧ ᱴᱷᱮᱡ ᱜᱮ ᱞᱟᱜᱟᱣ ᱠᱟᱱᱟ ᱟᱹᱞᱤᱧ ᱫᱚ ᱥᱩᱯᱨᱤᱢ ᱠᱳᱨᱴ ᱚᱠᱟ ᱠᱷᱚᱡ ᱵᱤᱱ ᱞᱟᱹᱭᱮᱜᱼᱟ ᱟᱪᱪᱷᱟ ᱟᱪᱪᱷᱟ ᱪᱮᱫᱞᱮᱠᱟ ᱵᱤᱥᱚᱭ ᱟᱪᱪᱷᱟ ᱦᱟᱥᱟᱼᱢᱟᱹᱴᱤ ᱫᱚ ᱢᱟᱱᱮ ᱵᱮᱯᱟᱨ ᱫᱚ ᱚᱠᱟᱞᱮᱠᱟᱱᱟᱜ ᱠᱟᱱᱟ ᱠᱟᱹᱴᱤᱡ ᱯᱩᱥᱴᱟᱹᱣ ᱫᱷᱟᱨᱟ ᱞᱟᱹᱭ ᱧᱚᱜᱽ ᱵᱤᱱ ᱟᱪᱪᱷᱟ ᱟᱪᱪᱷᱟ ᱦᱳᱭ ᱦᱳᱭ ᱦᱳᱭ ᱟᱪᱪᱷᱟ ᱟᱫᱚ ᱚᱱᱟ ᱦᱟᱥᱟ ᱫᱚ ᱮᱱᱠᱷᱟᱡ ᱫᱚ ᱠᱟᱜᱚᱡᱽ ᱫᱚ ᱦᱟᱸᱜ ᱩᱱᱤ ᱟᱭᱚᱣᱟᱜ ᱧᱩᱛᱩᱢ ᱨᱮᱜᱮ ᱢᱮᱱᱟᱜᱼᱟ ᱟᱪᱪᱷᱟ ᱟᱪᱪᱷᱟ ᱮᱱᱠᱷᱟᱡ ᱢᱟ ᱱᱚᱣᱟ ᱢᱟ ᱟᱞᱜᱟ ᱫᱷᱟᱨᱟ ᱜᱮᱭᱟ ᱦᱮᱸᱥᱮ ᱠᱟᱹᱴᱤᱡ ᱧᱟᱯᱟᱢ ᱧᱚᱜᱚᱜ ᱵᱤᱱ ᱛᱟᱦᱚᱞᱮ ᱜᱚᱞᱯᱚᱭ ᱦᱩᱭᱩᱜᱼᱟ ᱵᱮᱥ ᱫᱷᱟᱨᱟ ᱧᱟᱯᱟᱢ ᱠᱟᱛᱮ ᱟᱨ ᱚᱱᱟ ᱠᱟᱜᱚᱡᱽ ᱠᱚ ᱟᱹᱜᱩ ᱠᱟᱛᱮ ᱚᱱᱟ ᱧᱮᱞ ᱦᱩᱭᱩᱜᱼᱟ ᱚᱱᱟ ᱨᱮ ᱛᱤᱱᱟᱹᱜ ᱵᱚᱝᱥᱟᱵᱚᱞᱤ ᱚᱠᱟ ᱥᱤᱥᱴᱮᱢ ᱢᱮᱱᱟᱜᱼᱟ ᱦᱳᱭ ᱚᱱᱠᱟ ᱫᱚ ᱧᱟᱯᱟᱢ ᱞᱮᱠᱟ ᱛᱮᱫᱚ ᱫᱚᱥ ᱵᱟᱡᱟ ᱠᱷᱚᱱ ᱪᱟᱴᱼᱴᱟ ᱫᱷᱟᱹᱨᱤᱡ ᱫᱚ ᱱᱟᱜ ᱛᱟᱦᱮᱱ ᱦᱩᱭᱩᱜ ᱜᱮᱭᱟ ᱦᱳᱭ ᱟᱫᱚ ᱤᱱᱟᱹ ᱴᱟᱭᱤᱢ ᱨᱮ ᱥᱮᱱᱞᱮᱱᱠᱷᱟᱱ ᱧᱟᱯᱟᱢ ᱜᱮᱭᱟ ᱟᱫᱚ ᱟᱫᱚ ᱠᱟᱹᱴᱤᱡ ᱢᱟᱱᱮ ᱚᱱᱟ ᱠᱟᱜᱚᱡᱽ ᱠᱚ ᱡᱚᱛᱚ ᱤᱫᱤ ᱛᱟᱨᱟᱜᱼᱢᱟ ᱟᱨ ᱧᱮᱞ ᱧᱚᱜ ᱠᱟᱛᱮ ᱵᱚᱝᱥᱟᱵᱚᱞᱤ ᱠᱚ ᱤᱱᱟᱹ ᱯᱚᱨᱮ ᱟᱵᱚ ᱚᱱᱛᱮ ᱞᱟᱲᱟᱜᱼᱟ ᱵᱚᱱ ᱚᱠᱟᱞᱮᱠᱟᱛᱮ ᱤᱭᱟᱹ ᱟᱵᱚᱣᱟᱜ ᱤᱭᱟᱹ ᱨᱮ ᱦᱤᱡᱩᱜᱼᱟ ᱦᱳᱭ ᱦᱳᱭ ᱦᱳᱭ ᱟᱨ ᱟᱞᱮ ᱨᱮᱱ ᱜᱮ ᱟᱨᱚ ᱥᱤᱱᱤᱭᱟᱨ ᱢᱮᱱᱟᱜ ᱠᱚᱣᱟ ᱥᱮ ᱩᱱᱠᱩ ᱥᱟᱞᱟᱜ ᱟᱨᱚ ᱜᱚᱞᱯᱚᱭ ᱦᱩᱭᱩᱜᱼᱟ ᱱᱚᱣᱟ ᱡᱤᱱᱤᱥ ᱛᱮᱫ ᱦᱳᱭ ᱦᱳᱭ ᱟᱫᱚ ᱛᱟᱞᱚᱦᱮ ᱴᱷᱤᱠᱜᱮᱭᱟ ᱡᱟᱦᱟᱸ ᱛᱤᱥ ᱜᱮ ᱥᱚᱢᱚᱭᱟ ᱥᱚᱢᱚᱭ ᱧᱮᱞ ᱠᱟᱛᱮ ᱫᱚᱥᱴᱟ ᱠᱷᱚᱱ ᱪᱟᱴ ᱴᱟ ᱛᱮ ᱪᱟᱴ ᱴᱟ ᱫᱷᱟᱹᱵᱤᱡᱽ ᱛᱮ ᱫᱚᱥᱴᱟ ᱠᱷᱚᱱ ᱪᱟᱴ ᱴᱟ ᱫᱷᱟᱹᱵᱤᱡ ᱛᱮ ᱧᱟᱯᱟᱢ ᱢᱟ ᱦᱳᱭ ᱟᱪᱪᱷᱟ ᱴᱷᱤᱠᱜᱮᱭᱟ ᱦᱮᱸ